ᱤᱧ ᱯᱩᱛᱷᱤ ᱯᱟᱲᱦᱟᱣ ᱞᱟᱹᱜᱤᱫ ᱛᱮ ᱟᱴ ᱜᱷᱚᱱᱴᱟ ᱥᱩᱢᱟᱹᱭ ᱞᱟᱜᱟᱣ ᱧᱟ ᱪᱮᱫᱟᱜ ᱥᱮ ᱤᱧᱟᱹᱜ ᱪᱷᱚᱭᱴᱤ ᱵᱳᱭ ᱢᱮᱱᱟᱜ ᱛᱤᱧᱟᱹ ᱤᱝᱨᱮᱡᱤ ᱵᱟᱝᱞᱟ ᱤᱛᱤᱦᱟᱥ ᱵᱷᱩᱜᱳᱞ ᱡᱤᱵᱚᱱ ᱵᱤᱜᱽᱜᱟᱱ ᱟᱨ ᱚᱝᱠᱷᱚ ᱟᱨ ᱱᱚᱣᱟ ᱯᱨᱚᱛᱤᱴᱤ ᱵᱳᱭ ᱯᱟᱲᱦᱟᱣ ᱞᱟᱹᱜᱤᱫ ᱛᱮ ᱤᱧ ᱫᱚ ᱵᱟᱨ ᱜᱷᱚᱱᱴᱟ ᱠᱟᱛᱮ ᱥᱳᱢᱳᱭᱤᱧ ᱦᱟᱛᱟᱣᱟ ᱪᱮᱫᱟᱜ ᱥᱮ ᱤᱧ ᱢᱤᱫᱴᱟᱝ ᱨᱩᱴᱤᱝᱤᱧ ᱠᱚᱨᱟᱣ ᱠᱟᱫᱟ ᱡᱟᱦᱟᱸ ᱫᱚ ᱤᱧ ᱡᱟᱛᱮ ᱱᱚᱣᱟ ᱠᱚ ᱵᱳᱭ ᱦᱚᱯᱛᱟᱨᱮ ᱥᱮ ᱪᱟᱸᱫᱳᱨᱮᱧ ᱪᱟᱵᱟᱭᱢᱟ ᱡᱮᱞᱮᱠᱟ ᱤᱧ ᱵᱟᱝᱞᱟ ᱵᱳᱭ ᱡᱟᱛᱮ ᱵᱟᱨ ᱦᱚᱯᱛᱟᱨᱮᱧ ᱪᱟᱵᱟᱭᱢᱟ ᱥᱮ ᱤᱝᱨᱮᱡᱤ ᱡᱟᱛᱮ ᱢᱤᱫ ᱪᱟᱸᱫᱳᱨᱮᱧ ᱪᱟᱵᱟᱭᱢᱟ ᱥᱮ ᱵᱷᱩᱜᱳᱞ ᱡᱟᱛᱮ ᱵᱟᱨ ᱦᱚᱯᱛᱟᱨᱮᱧ ᱪᱟᱵᱟᱭᱢᱟ ᱱᱚᱝᱠᱟ ᱠᱟᱛᱮ ᱤᱧ ᱵᱳᱭᱠᱚᱧ ᱯᱟᱲᱦᱟᱣ ᱛᱮ